ᱦᱮᱸ ᱟᱞᱮ ᱟᱛᱩ ᱨᱮᱫᱚ ᱥᱮ ᱟᱞᱮ ᱟᱛᱩ ᱥᱩᱨ ᱥᱩᱯᱩᱨ ᱠᱚᱨᱮᱫ ᱱᱚᱣᱟ ᱥᱟᱢᱟᱝ ᱠᱚᱨᱮᱫ ᱫᱚ ᱟᱹᱰᱤ ᱨᱚᱠᱚᱢ ᱠᱷᱮᱞ ᱜᱮ ᱱᱟᱜ ᱪᱟᱞᱟᱜ ᱠᱟᱱᱟ ᱡᱟᱦᱟᱸᱞᱮᱠᱟ ᱟᱹᱛᱩ ᱫᱤᱥᱚᱢ ᱫᱤᱦᱟᱹᱛ ᱨᱮᱫᱚ ᱵᱮᱥᱤ ᱠᱟᱭᱛᱮ ᱯᱷᱩᱴᱵᱚᱞᱜᱮ ᱪᱟᱞᱟᱜ ᱠᱟᱱᱟ ᱥᱮ ᱠᱤᱨᱠᱮᱴ ᱦᱚᱸ ᱪᱟᱞᱟᱜ ᱜᱮᱭᱟ ᱟᱨ ᱱᱤᱡᱮ ᱟᱛᱩ ᱠᱚᱨᱮᱱ ᱠᱷᱚᱱ ᱯᱷᱟᱨᱟᱠ ᱫᱚ ᱤᱭᱟᱹ ᱠᱚᱦᱚᱸ ᱢᱮᱱᱟᱜ ᱜᱮᱭᱟ ᱠᱟᱵᱟᱰᱤ ᱥᱮ ᱠᱷᱚᱠᱳ ᱥᱮ ᱡᱟᱦᱟᱱᱟᱜ ᱵᱷᱚᱞᱤᱵᱚᱞ ᱠᱚ ᱠᱷᱮᱞ ᱱᱚᱣᱟ ᱠᱚ ᱡᱚᱛᱚᱞᱮᱠᱟ ᱫᱷᱟᱨᱟᱜᱮ ᱦᱩᱭᱩᱜᱼᱟ ᱟᱛᱩ ᱥᱩᱨ ᱥᱮ ᱟᱛᱩ ᱠᱚᱨᱮᱱ ᱢᱮᱱᱠᱷᱟᱱ ᱱᱚᱣᱟ ᱠᱚ ᱵᱮᱥᱤ ᱠᱟᱨᱛᱮ ᱤᱧᱟᱹᱜ ᱞᱟᱜᱟᱣ ᱫᱚ ᱢᱮᱱᱟᱜ ᱛᱤᱧᱟᱹ ᱯᱷᱩᱴᱵᱚᱞ ᱨᱮ ᱠᱟᱨᱚᱱ ᱫᱚ ᱱᱚᱣᱟ ᱠᱟᱱᱟ ᱠᱤ ᱢᱮᱱᱛᱮᱱ ᱡᱟᱦᱟᱸ ᱜᱮ ᱵᱤᱥᱤ ᱪᱟᱞᱟᱜᱼᱟ ᱥᱮ ᱡᱟᱦᱟᱜᱮ ᱵᱮᱥᱤ ᱦᱩᱭᱩᱜᱼᱟ ᱚᱱᱟᱴᱟᱜ ᱜᱮ ᱱᱟᱜ ᱥᱮᱱᱜᱮ ᱚᱱᱛᱮᱜᱮ ᱢᱚᱱᱮ ᱫᱚᱭ ᱚᱨᱟ ᱟᱫᱚ ᱚᱱᱠᱟᱜᱮ ᱤᱧᱦᱚᱸ ᱚᱱᱮ ᱩᱱᱟᱹᱜ ᱜᱟᱱ ᱠᱷᱮᱞᱳᱰ ᱥᱮ ᱩᱱᱟᱹᱜ ᱜᱟᱱ ᱠᱷᱮᱞ ᱠᱚ ᱢᱮᱱᱟᱜ ᱫᱚ ᱚᱱᱟ ᱠᱚᱨᱮᱫ ᱫᱚ ᱩᱱᱟᱹᱜ ᱯᱟᱹᱛᱭᱟᱹᱣ ᱥᱮ ᱩᱱᱟᱹᱜ ᱤᱭᱟᱹ ᱥᱮ ᱯᱟᱹᱛᱭᱹᱟᱣ ᱫᱚ ᱵᱟᱝ ᱢᱟᱱᱮ ᱚᱱᱟᱠᱚᱨᱮ ᱤᱧᱟᱹᱜ ᱩᱱᱟᱹᱜ ᱨᱩᱪᱤᱛᱤᱧ ᱵᱟᱱᱩᱜᱼᱟ ᱵᱮᱥᱤ ᱠᱟᱨᱛᱮ ᱤᱧᱟᱹᱜ ᱫᱚ ᱯᱷᱩᱴᱵᱚᱞ ᱨᱮᱜᱟ ᱱᱟᱜ ᱨᱩᱪᱤ ᱢᱮᱱᱟᱜ ᱛᱤᱧᱟᱹ ᱟᱨ ᱱᱚᱣᱟ ᱠᱚ ᱦᱩᱭ ᱫᱚ ᱦᱩᱭᱩᱜ ᱜᱮᱭᱟ ᱮᱴᱟᱜᱟᱜ ᱠᱷᱮᱞ ᱠᱚᱫᱚ ᱚᱱᱟ ᱠᱚᱨᱮᱫ ᱫᱚ ᱪᱟᱞᱟᱣ ᱦᱚᱸ ᱵᱷᱟᱜᱮ ᱵᱟᱹᱧ ᱪᱟᱞᱟᱣ ᱵᱟᱲᱟᱜᱼᱟ ᱟᱨ ᱵᱟᱝᱜᱤᱧ ᱫᱷᱮᱭᱟᱱᱟᱜᱼᱟ ᱤᱱᱟᱹᱠᱤ ᱡᱟᱦᱟᱸᱞᱮᱠᱟ ᱯᱷᱩᱴᱵᱚᱞᱤᱧ ᱠᱩᱥᱤᱭᱟᱜᱼᱟ ᱥᱮ ᱚᱱᱟ ᱠᱚᱨᱮᱧ ᱠᱷᱮᱞᱟ ᱥᱮ ᱚᱱᱟᱴᱟᱜ ᱡᱟᱦᱟᱸ ᱛᱤᱱᱟᱹᱜ ᱤᱧ ᱫᱟᱲᱮᱭᱟᱜᱼᱟ ᱚᱱᱟ ᱠᱷᱚᱡ ᱩᱱᱟᱹᱜ ᱥᱟᱡ ᱚᱱᱟᱠᱚᱨᱮ ᱡᱟᱦᱟᱸ ᱞᱮᱠᱟᱧ ᱫᱟᱲᱮᱭᱟᱜᱼᱟ ᱮᱴᱟᱜᱟᱜ ᱠᱷᱮᱞ ᱠᱚᱨᱮᱫ ᱫᱚ ᱚᱱᱠᱟ ᱵᱟᱹᱧ ᱫᱟᱲᱮᱭᱟᱜᱼᱟ ᱯᱷᱩᱴᱵᱚᱞ ᱠᱚᱨᱮᱜ ᱵᱮᱥ ᱵᱮᱥ ᱮᱣᱟᱨᱰ ᱠᱚ ᱮᱢᱠᱟᱣᱫᱤᱧᱟᱹ ᱠᱤᱯᱟᱨᱟᱹᱧ ᱚᱠᱟ ᱡᱚᱠᱷᱚᱱ ᱪᱚᱝ ᱦᱟᱯᱷᱨᱮᱧ ᱠᱷᱮᱞᱟ ᱟᱨ ᱯᱷᱩᱴᱵᱚᱞ ᱠᱷᱮᱞ ᱛᱮᱫᱚ ᱟᱹᱰᱤᱜᱟᱱ ᱜᱮ ᱯᱨᱟᱭᱤᱡᱽ ᱤᱧ ᱟᱹᱜᱩ ᱟᱠᱟᱫᱟ ᱟᱨ ᱥᱟᱶᱛᱮ ᱫᱟᱱ ᱦᱚᱸ ᱟᱹᱰᱤᱜᱟᱱ ᱜᱮᱞᱮ ᱫᱟᱲᱮ ᱟᱠᱟᱱᱜᱮᱭᱟ ᱟᱨ ᱚᱱᱠᱟ ᱢᱟ ᱢᱮᱱᱟᱜ ᱜᱮᱭᱟ ᱢᱮᱱ ᱚᱯᱷ ᱫᱟ ᱢᱮᱪ ᱢᱮᱱ ᱚᱯᱷ ᱫᱟ ᱥᱤᱨᱤᱡᱽ ᱴᱨᱚᱯᱷᱤ ᱠᱚ ᱢᱮᱱᱟᱜ ᱜᱮᱭᱟ ᱯᱩᱱᱭᱟᱹ ᱢᱚᱬᱮ ᱜᱚᱴᱟᱝ ᱜᱟᱱ ᱚᱱᱟᱠᱚᱧ ᱫᱚᱦᱚ ᱟᱠᱟᱫᱟ ᱚᱱᱟ ᱴᱨᱚᱯᱷᱤ ᱥᱮ ᱚᱱᱟ ᱯᱨᱟᱭᱤᱡᱽ ᱠᱚ ᱧᱟᱢ ᱤᱭᱟᱹ ᱠᱚᱛᱮ ᱨᱟᱹᱥᱠᱟᱹ ᱠᱟᱛᱮᱫ ᱜᱮ ᱤᱧᱫᱚ ᱱᱟᱜ ᱵᱮᱥᱤ ᱠᱟᱨ ᱛᱮᱫᱚ ᱯᱷᱩᱴᱵᱚᱞ ᱜᱤᱧ ᱠᱷᱮᱞᱟ ᱚᱱᱟ ᱠᱷᱟᱹᱛᱤᱨ ᱮᱴᱟᱜᱟᱜ ᱫᱚ ᱱᱟᱜ ᱩᱱᱟᱹᱜ ᱵᱟᱹᱧ ᱢᱚᱱᱮᱭᱟᱜᱼᱟ ᱥᱮ ᱵᱟᱝᱜᱮ ᱵᱟᱹᱧ ᱩᱭᱦᱟᱹᱨᱟᱜ ᱠᱟᱱᱟ